ᱵᱷᱟᱨᱚᱛᱤᱭᱚ ᱥᱚᱢᱟᱡᱽ ᱨᱮ ᱫᱷᱚᱨᱚᱢ ᱨᱮᱭᱟᱜ ᱮᱱᱮᱢ ᱫᱚ ᱱᱚᱝᱠᱟᱱ ᱠᱟᱱᱟ ᱡᱮ ᱟᱵᱚ ᱵᱷᱟᱨᱚᱛ ᱫᱤᱥᱚᱢ ᱨᱮᱱ ᱦᱚᱲ ᱥᱮᱫ ᱠᱷᱚᱱᱤᱧ ᱢᱮᱱᱟ ᱟᱵᱚ ᱟᱭᱢᱟ ᱟᱭᱢᱟ ᱫᱷᱚᱨᱚᱢ ᱵᱚᱱ ᱯᱟᱞᱚᱱᱮᱫ ᱠᱟᱱᱟ ᱥᱮᱵᱚᱱ ᱠᱚᱨᱟᱣᱮᱫᱟ ᱚᱠᱚᱭ ᱫᱚ ᱦᱚᱭᱛᱳ ᱥᱟᱨᱱᱟ ᱫᱷᱚᱨᱚᱢ ᱚᱠᱚᱭ ᱫᱚ ᱦᱤᱱᱫᱩ ᱫᱷᱚᱨᱚᱢ ᱚᱠᱚᱭ ᱫᱚ ᱠᱷᱨᱤᱥᱴᱟᱱ ᱫᱷᱚᱨᱚᱢ ᱟᱨ ᱮᱢᱟᱱ ᱛᱮᱭᱟᱜ ᱮᱢᱟᱱ ᱛᱮᱭᱟᱜ ᱟᱭᱢᱟ ᱰᱷᱮᱨ ᱫᱷᱚᱨᱚᱢ ᱵᱚᱱ ᱠᱚᱨᱟᱣᱟ ᱛᱳ ᱱᱚᱝᱠᱟᱛᱮ ᱥᱚᱨᱠᱟᱨ ᱯᱟᱦᱴᱟ ᱥᱮᱫ ᱠᱷᱚᱡ ᱦᱚᱸ ᱚᱠᱟᱴᱟᱜ ᱟᱵᱚᱣᱟᱜ ᱫᱷᱚᱨᱚᱢ ᱨᱮᱭᱟᱜ ᱠᱳᱰ ᱠᱚᱞᱚᱢ ᱚᱱᱟ ᱵᱟᱝ ᱮ ᱮᱢ ᱫᱟᱲᱮᱭᱟᱜ ᱠᱟᱱᱟ ᱠᱟᱨᱚᱱ ᱟᱹᱵᱩᱜᱮ ᱟᱭᱢᱟ ᱨᱚᱠᱚᱢ ᱫᱷᱚᱨᱚᱢ ᱵᱚᱱ ᱠᱚᱨᱟᱣᱮᱫ ᱠᱟᱱᱟ ᱥᱮ ᱫᱷᱚᱨᱚᱢ ᱵᱚᱱ ᱨᱮᱯᱮᱡᱚᱜ ᱠᱟᱱᱟ ᱚᱱᱠᱟ ᱞᱮᱠᱟᱛᱮ ᱵᱟᱝ ᱦᱩᱭᱩᱜᱚᱜ ᱠᱟᱱᱟ ᱠᱟᱨᱚᱱ ᱟᱹᱵᱩ ᱵᱚᱱ ᱵᱟᱲᱟᱭᱟ ᱥᱟᱱᱟᱢ ᱦᱚᱲᱜᱮ ᱡᱮ ᱥᱟᱱᱛᱟᱞ ᱠᱚᱣᱟᱜ ᱫᱚ ᱵᱚᱞᱮ ᱥᱟᱨᱱᱟ ᱫᱷᱚᱨᱚᱢ ᱠᱟᱱᱟ ᱛᱳ ᱟᱵᱚ ᱨᱮᱱ ᱚᱠᱚᱭ ᱩᱪᱪᱚ ᱥᱤᱠᱠᱷᱤᱛᱚ ᱦᱚᱲ ᱟᱫᱚᱢ ᱠᱚ ᱢᱮᱱᱫᱟ ᱵᱟᱝ ᱟᱵᱚᱣᱟᱜ ᱥᱟᱹᱨᱤ ᱫᱷᱚᱨᱚᱢ ᱚᱠᱚᱭ ᱫᱚᱠᱚ ᱢᱮᱱᱫᱟ ᱵᱟᱝ ᱟᱵᱚᱣᱟᱜ ᱫᱚ ᱥᱟᱨᱱᱟ ᱫᱷᱚᱨᱚᱢ ᱚᱱᱠᱟ ᱞᱮᱠᱟᱛᱮ ᱦᱚᱭᱛᱳ ᱥᱚᱨᱠᱟᱨ ᱵᱟᱱᱟᱨ ᱫᱷᱚᱨᱚᱢᱮ ᱢᱮᱱᱫᱟ ᱮᱢᱟ ᱫᱟᱲᱮ ᱯᱮᱭᱟᱹᱧ ᱥᱮ ᱮᱢᱚᱜᱼᱟ ᱛᱳ ᱤᱧ ᱥᱮᱫ ᱛᱮ ᱱᱚᱣᱟᱧ ᱢᱮᱱᱟ ᱫᱷᱚᱨᱚᱢ ᱫᱚ ᱫᱷᱚᱨᱚᱢ ᱠᱟᱱᱟ ᱟᱨ ᱫᱷᱚᱨᱚᱢ ᱛᱮᱦᱤᱧ ᱦᱚᱭᱛᱳ ᱡᱟᱦᱟᱸᱭ ᱵᱟᱵᱚᱱ ᱥᱟᱵ ᱫᱚᱦᱚ ᱫᱟᱲᱮᱭᱟᱜ ᱠᱷᱟᱡ ᱟᱹᱵᱩ ᱫᱚ ᱟᱹᱵᱩ ᱢᱟ ᱢᱤᱫ ᱦᱤᱞᱚᱜ ᱨᱮ ᱟᱵᱚᱣᱟᱜ ᱚᱠᱟᱴᱟᱜ ᱟᱹᱨᱤᱪᱟᱹᱞᱤ ᱚᱱᱟ ᱟᱹᱨᱤᱪᱟᱹᱞᱤ ᱦᱚᱸᱵᱚᱱ ᱟᱫᱟ ᱟᱨ ᱛᱮᱦᱤᱧ ᱟᱹᱨᱤᱪᱟᱹᱞᱤ ᱟᱫ ᱞᱮᱱᱠᱷᱟᱡ ᱛᱮᱦᱤᱧ ᱟᱵᱚ ᱥᱟᱱᱛᱟᱲ ᱦᱚᱯᱚᱱ ᱵᱚᱱ ᱟᱫᱼᱟ ᱟᱵᱚᱣᱟᱜ ᱨᱚᱲ ᱦᱚᱸ ᱟᱫᱚᱜᱼᱟ ᱟᱵᱚᱣᱟᱜ ᱥᱟᱱᱟᱢ ᱨᱚᱠᱚᱢ ᱡᱤᱱᱤᱥ ᱜᱮ ᱟᱫᱚᱜᱼᱟ ᱟᱵᱚᱣᱟᱜ ᱠᱟᱞᱪᱟᱨ ᱜᱮ ᱟᱫᱚᱜ ᱪᱟᱵᱟᱜᱼᱟ ᱟᱫᱚ ᱚᱱᱠᱟ ᱞᱮᱠᱟᱛᱮ ᱤᱧ ᱢᱮᱱᱟ ᱤᱧ ᱫᱤᱥᱟᱹᱭ ᱫᱚᱦᱚ ᱞᱮᱠᱟᱛᱮ ᱡᱮ ᱟᱹᱵᱩ ᱦᱚᱲ ᱦᱚᱯᱚᱱ ᱟᱹᱵᱩ ᱡᱩᱫᱤ ᱦᱚᱲ ᱞᱮᱠᱟᱛᱮ ᱢᱚᱡᱽ ᱵᱚᱱ ᱛᱟᱦᱮᱱ ᱠᱷᱟᱡ ᱟᱵᱚ ᱥᱟᱱᱛᱟᱲ ᱞᱮᱠᱟᱛᱮ ᱛᱚ ᱟᱹᱵᱩ ᱡᱟᱦᱟᱸᱭ ᱜᱮ ᱡᱟᱦᱟᱱ ᱥᱚᱢᱟᱡᱽ ᱨᱮᱵᱚᱱ ᱵᱚᱥᱚᱵᱟᱥᱚᱜ ᱠᱟᱱ ᱢᱟ ᱟᱵᱚ ᱟᱵᱚᱣᱟᱜ ᱫᱷᱚᱨᱚᱢ ᱥᱮᱜ ᱵᱚᱱ ᱵᱮᱸᱜᱮᱛ ᱟᱜ ᱠᱷᱟᱡ ᱛᱷᱚᱲᱟ ᱱᱟᱯᱟᱭ ᱜᱮ ᱦᱩᱭ ᱠᱚᱜᱼᱟ ᱟᱨ ᱵᱟᱝᱠᱷᱟᱡ ᱢᱟ ᱟᱵᱚ ᱛᱮ ᱟᱵᱚ ᱫᱷᱚᱨᱚᱢ ᱨᱮᱭᱟᱜ ᱠᱳᱰ ᱠᱚᱞᱚᱢ ᱵᱟᱵᱚᱱ ᱧᱟᱢ ᱫᱟᱲᱮᱭᱟᱜ ᱠᱟᱱᱟ ᱱᱤᱭᱟᱹᱜᱮ ᱤᱧᱫᱚ